ᱥᱤᱠᱷᱱᱟᱹᱛ ᱫᱚ ᱟᱹᱰᱤ ᱞᱟᱹᱠᱛᱤᱭᱟᱱᱟ ᱡᱤᱱᱤᱥ ᱠᱟᱱᱟ ᱟᱵᱚ ᱡᱚᱛᱚᱦᱚᱲᱜᱮ ᱥᱤᱠᱷᱱᱟᱹᱛ ᱫᱚ ᱟᱹᱰᱤ ᱡᱚᱨᱩᱨᱤᱠᱟᱱᱟ ᱵᱟᱢ ᱥᱤᱠᱷᱱᱟᱹᱛ ᱞᱮᱱᱠᱷᱟᱱ ᱟᱹᱰᱤᱜᱟᱱ ᱠᱟᱛᱷᱟ ᱠᱚ ᱵᱟᱢ ᱵᱟᱲᱟᱭ ᱫᱟᱲᱮᱭᱟᱜᱼᱟ ᱚᱱᱟ ᱞᱟᱹᱜᱤᱫ ᱥᱤᱠᱷᱱᱟᱹᱛ ᱫᱚ ᱟᱹᱰᱤ ᱞᱟᱹᱠᱛᱤᱭᱟᱱᱟᱜ ᱠᱟᱱᱟ ᱥᱤᱠᱷᱱᱟᱹᱛᱜᱮ ᱟᱢᱫᱚ ᱫᱤᱥᱚᱢ ᱫᱤᱥᱚᱢᱮ ᱟᱥᱮᱱ ᱢᱮᱭᱟ ᱵᱟᱢ ᱥᱤᱠᱷᱱᱟᱹᱛ ᱞᱮᱱᱠᱷᱟᱱ ᱟᱹᱛᱩ ᱚᱲᱟᱜ ᱨᱮᱜᱮᱢ ᱛᱟᱦᱮᱱᱟ ᱚᱱᱟᱪᱤᱠᱟᱹ ᱥᱤᱠᱷᱱᱟᱹᱛ ᱫᱚ ᱟᱹᱰᱤ ᱞᱟᱹᱠᱛᱤᱭᱟᱱᱟ ᱥᱤᱠᱷᱱᱟᱹᱛ ᱨᱮ ᱯᱳᱭᱞᱳ ᱫᱚ ᱟᱭᱳᱵᱟᱵᱟ ᱥᱤᱠᱷᱱᱟᱹᱛ ᱟᱹᱰᱤ ᱞᱟᱹᱠᱛᱤᱭᱟᱱᱟ ᱪᱮᱫᱟᱜ ᱥᱮ ᱟᱭᱳᱵᱟᱵᱟ ᱵᱟᱭ ᱥᱤᱠᱷᱱᱟᱹᱛ ᱞᱮᱱᱠᱷᱟᱱ ᱟᱡᱨᱮᱱ ᱦᱚᱯᱚᱱ ᱠᱚ ᱵᱟᱭ ᱥᱤᱠᱷᱱᱟᱹᱛ ᱦᱚᱪᱚ ᱫᱟᱲᱮᱭᱟᱠᱚᱣᱟ ᱟᱡᱨᱮᱱ ᱦᱚᱯᱚᱱ ᱠᱚ ᱥᱤᱠᱷᱱᱟᱹᱛ ᱦᱚᱪᱚᱠᱚ ᱞᱟᱹᱜᱤᱫ ᱟᱭᱳᱵᱟᱵᱟᱜᱮ ᱥᱠᱩᱞᱛᱮ ᱠᱚᱞᱮᱡᱽᱛᱮ ᱵᱷᱮᱡᱟ ᱦᱩᱭᱩᱜᱼᱟ ᱥᱠᱩᱞ ᱠᱚᱞᱮᱡᱮ ᱵᱷᱮᱡᱟ ᱠᱚᱣᱟ ᱛᱚᱵᱮᱜᱮ ᱟᱡ ᱨᱮᱱ ᱦᱚᱯᱚᱱ ᱠᱚᱠᱚ ᱥᱤᱠᱷᱱᱟᱹᱛ ᱫᱟᱲᱮᱭᱟᱜᱼᱟ